ᱥᱚᱨᱠᱟᱨ ᱴᱷᱮᱱ ᱫᱚ ᱵᱤᱡᱽᱞᱤ ᱧᱟᱢ ᱞᱟᱹᱜᱤᱫ ᱛᱮᱫᱚ ᱯᱨᱚᱛᱷᱚᱢ ᱨᱮᱫᱚ ᱫᱚᱨᱠᱷᱟᱥᱛᱚ ᱚᱞ ᱦᱩᱭ ᱟᱭᱟ ᱡᱟᱦᱟᱸᱭ ᱪᱟᱹᱥᱤ ᱡᱮ ᱪᱤᱠᱟᱹ ᱞᱮᱠᱟᱛᱮ ᱟᱡ ᱵᱤᱡᱽᱞᱤ ᱧᱟᱢᱟᱭ ᱛᱟᱨᱯᱚᱨᱮ ᱫᱚᱨᱠᱷᱟᱥᱚᱛᱚ ᱚᱞ ᱠᱟᱛᱮᱜ ᱛᱟᱨᱯᱚᱨᱮ ᱡᱚᱢᱟᱭᱟᱭ ᱚᱸᱰᱮ ᱛᱚᱵᱮ ᱞᱮᱠᱟᱨᱮ ᱟᱡ ᱵᱤᱡᱽᱞᱤ ᱧᱟᱢ ᱫᱟᱲᱮᱭᱟᱜ ᱟᱭ ᱯᱳᱭᱞᱳ ᱨᱮ ᱧᱟᱢ ᱞᱟᱹᱜᱤᱫ ᱪᱟᱥ ᱞᱟᱹᱜᱤᱫ ᱫᱚ ᱢᱤᱱᱤ ᱢᱤᱱᱤ ᱵᱟ ᱯᱟᱢᱯ ᱠᱚᱨᱟᱣ ᱦᱩᱭᱩᱜ ᱛᱟᱭᱟ ᱛᱚᱵᱮ ᱮᱱᱟᱝ ᱟᱡ ᱪᱟᱥ ᱫᱟᱲᱮᱭᱟᱜᱼᱟᱭ ᱥᱮ ᱠᱚᱨᱟᱣ ᱫᱟᱲᱮᱭᱟᱜᱼᱟᱭ ᱡᱟᱦᱟᱸ ᱞᱮᱠᱟᱛᱮ ᱛᱟᱨᱯᱚᱨᱮ ᱞᱳᱰ ᱥᱮᱰᱤᱝ ᱠᱷᱟᱹᱛᱤᱨ ᱫᱚ ᱠᱷᱟᱹᱛᱤᱨ ᱫᱚ ᱟᱨ ᱢᱩᱥᱠᱤᱞ ᱨᱮ ᱯᱟᱲᱟᱜ ᱟᱭ ᱱᱤᱭᱟᱹᱜᱮ ᱡᱮ ᱦᱚᱲᱳᱼᱠᱚ ᱵᱟᱹᱫᱽ ᱠᱚ ᱨᱚᱦᱚᱲᱚᱜᱼᱟ ᱡᱮ ᱪᱤᱠᱟᱹᱛᱮ ᱪᱟᱥᱟᱭ ᱪᱤᱠᱟᱹᱛᱮ ᱠᱟᱨᱮᱱᱴ ᱦᱤᱡᱩᱜᱼᱟ ᱱᱤᱭᱟᱹ ᱠᱚ ᱢᱩᱥᱠᱤᱞ ᱨᱮ ᱵᱟᱝ ᱯᱟᱲᱟᱜᱼᱟᱭ ᱞᱳᱰ ᱥᱤᱰᱤᱝ ᱠᱷᱟᱹᱛᱤᱨ ᱛᱟᱨᱯᱚᱨᱮ ᱠᱟᱨᱮᱱᱴ ᱵᱟᱝ ᱦᱮᱡ ᱞᱮᱱᱠᱷᱟᱱ ᱟᱹᱰᱤ ᱢᱩᱥᱠᱤᱞ ᱨᱮ ᱯᱟᱲᱟᱜ ᱟᱭ ᱪᱤᱠᱟᱹᱛᱮ ᱯᱟᱢᱯ ᱠᱷᱚᱱᱟᱜ ᱫᱟᱜ ᱨᱟᱠᱟᱵᱽᱼᱟ ᱥᱮ ᱢᱤᱱᱤ ᱠᱷᱚᱱ ᱫᱟᱜ ᱨᱟᱠᱟᱵᱽᱼᱟ ᱪᱤᱠᱟᱹᱛᱮ ᱵᱟᱹᱫᱽᱨᱮ ᱦᱩᱭ ᱟᱭᱟ ᱱᱤᱭᱟᱹᱜᱮ ᱤᱧ ᱢᱤᱫᱴᱟᱱ ᱪᱟᱹᱥᱤ ᱴᱷᱮᱱ ᱫᱚ ᱞᱳᱰ ᱥᱮᱰᱤᱝ ᱞᱮᱱᱠᱷᱟᱱ ᱫᱚ ᱟᱹᱰᱤ ᱦᱟᱦᱟᱲᱟᱜ ᱨᱮᱱᱟᱜ ᱠᱟᱛᱷᱟ ᱜᱮ ᱠᱟᱱᱟ ᱠᱟᱹᱡ ᱢᱩᱥᱠᱤᱞ ᱨᱮ ᱯᱟᱲᱟᱜ ᱟᱭ ᱞᱳᱰ ᱥᱮᱰᱤᱝ ᱞᱮᱱᱠᱷᱟᱱ ᱫᱚ ᱡᱟᱦᱟᱸ ᱞᱮᱠᱟᱛᱮ ᱞᱳᱰ ᱥᱤᱰᱤᱝ ᱦᱳᱭ ᱞᱮᱱᱠᱷᱟᱱ ᱫᱚ ᱢᱩᱥᱠᱤᱞ ᱨᱮᱜᱮ ᱯᱟᱲᱟᱜᱼᱟ ᱯᱟᱲᱟᱜ ᱟᱭ ᱪᱮᱫᱟᱜ ᱥᱮ ᱯᱟᱢᱯ ᱠᱷᱚᱱ ᱫᱚ ᱟᱫᱚ ᱞᱳᱰ ᱠᱟᱨᱮᱱᱴ ᱵᱟᱝᱠᱷᱟᱱ ᱫᱚ ᱟᱫᱚ ᱵᱟᱝ ᱵᱟᱝ ᱜᱟᱱᱚᱜᱼᱟ ᱵᱟᱠᱷᱟᱱ ᱯᱟᱢᱯ ᱨᱮ ᱫᱟᱜ ᱵᱟᱝ ᱨᱟᱠᱟᱵᱽ ᱜᱮᱭᱟ ᱱᱤᱭᱟᱹ ᱠᱚᱜᱮ ᱢᱩᱥᱠᱤᱞ ᱨᱮ ᱯᱟᱲᱟᱣ ᱨᱮᱱᱟᱜ ᱫᱚ